ᱦᱮᱸ ᱦᱮᱞᱳ ᱫᱟᱫᱟ ᱚᱠᱚᱭ ᱤᱭᱟᱹ ᱠᱳᱨᱤᱭᱟᱨ ᱚᱻ ᱛᱳ ᱤᱧᱫᱩᱧ ᱢᱮᱱᱮᱫᱼᱟ ᱪᱮᱫ ᱡᱟᱦᱟᱸ ᱡᱚᱢᱟᱜ ᱤᱧ ᱚᱰᱟᱨ ᱞᱮᱫᱟ ᱯᱩᱱᱤᱭᱟ ᱯᱤᱴᱷᱟᱹ ᱛᱳ ᱯᱳᱱᱭᱟ ᱵᱟᱝ ᱠᱟᱛᱮᱫ ᱯᱮᱭᱟ ᱯᱤᱴᱷᱟᱹ ᱟᱜᱩᱣᱟᱹᱧ ᱢᱮ ᱟᱨ ᱠᱷᱟᱡ ᱯᱮᱭᱟ ᱯᱤᱴᱷᱟᱹ ᱟᱹᱜᱩᱣᱟᱹᱧ ᱢᱮ ᱟᱨ ᱥᱟᱞᱟᱜ ᱛᱮ ᱨᱩᱴᱤ ᱵᱷᱩᱡᱤᱭᱟ ᱦᱩᱭᱩᱜ ᱠᱷᱟᱡ ᱴᱷᱤᱠ ᱜᱮᱭᱟ ᱟᱨ ᱛᱤᱱ ᱚᱠᱛᱚ ᱯᱟᱨᱥᱮᱞ ᱮᱢ ᱟᱹᱜᱩᱭᱮᱟ ᱟᱨ ᱯᱟᱨᱥᱮᱞ ᱟᱹᱰᱤ ᱛᱟᱲᱟᱛᱟᱹᱲᱤᱢ ᱟᱹᱜᱩᱭᱟ ᱟᱹᱰᱤ ᱫᱮᱨᱤᱯᱮ ᱥᱮᱴᱮᱨᱮᱫᱟ ᱟᱯᱮ ᱯᱟᱨᱥᱮᱞ ᱴᱷᱤᱠ ᱜᱮᱭᱟ ᱦᱚᱸ ᱴᱷᱤᱠ ᱜᱮᱭᱟ ᱩᱥᱟᱹᱛᱮ ᱯᱟᱨᱥᱮᱞ ᱯᱮ ᱥᱮᱴᱮᱨᱚᱜᱼᱟ